ᱦᱮᱞᱳ ᱚᱠᱚᱭᱮᱢ ᱞᱟᱹᱭᱮᱫᱟ ᱟᱪᱪᱷᱟ ᱞᱟᱹᱭ ᱢᱮ ᱦᱮᱸ ᱟᱪᱪᱷᱟ ᱞᱟᱹᱭᱟᱢ ᱠᱟᱹᱱᱤᱧ

ᱦᱮᱸ ᱦᱮᱸ ᱚᱱᱟ ᱨᱮᱱᱟᱜ ᱟᱞᱮᱭᱟᱜ ᱠᱩᱠᱢᱩ ᱢᱤᱫ ᱟᱞᱮ ᱫᱚ ᱯᱟᱹᱴᱷᱩᱣᱟᱹ ᱠᱚ ᱡᱮᱢᱚᱱ ᱥᱩᱥᱟᱹᱨ ᱰᱟᱦᱟᱨ ᱞᱮ ᱩᱡᱩᱜ ᱟᱠᱚ ᱢᱟ ᱚᱱᱟ ᱜᱮ ᱟᱞᱮᱭᱟᱜ ᱠᱩᱠᱢᱩ ᱫᱚ ᱟᱪᱪᱷᱟ ᱴᱷᱤᱠᱜᱮᱭᱟ ᱚᱱᱠᱟ ᱜᱮ ᱢᱟ ᱟᱨᱦᱚᱸ ᱫᱤᱱᱟᱹᱢ ᱜᱮ ᱟᱯᱮ ᱜᱟᱨᱡᱮᱱ ᱠᱚᱦᱚᱸ ᱮᱸᱜ ᱱᱟᱭᱛᱮ ᱱᱟᱯᱟᱭ ᱛᱮ ᱜᱤᱫᱽᱨᱟᱹ ᱠᱚ ᱠᱩᱞ ᱠᱚᱯᱮ ᱴᱷᱤᱠ ᱟᱪᱷᱮ ᱢᱟ ᱚᱱᱠᱟ ᱜᱮ ᱦᱮᱸ